ᱦᱮᱸ ᱥᱤᱢ ᱤᱧᱟᱹᱜ ᱚᱲᱟᱜ ᱨᱮ ᱥᱤᱢ ᱠᱚ ᱜᱮᱰᱮ ᱠᱩᱧ ᱟᱹᱥᱩᱞᱟᱠᱟᱫ ᱠᱚᱣᱟ ᱛᱚ ᱩᱱᱠᱩ ᱢᱚᱡᱽᱛᱤᱧ ᱧᱮᱞ ᱠᱚᱣᱟ ᱢᱟᱱᱮ ᱡᱚᱢᱟᱜ ᱠᱩᱧ ᱮᱢᱟᱠᱚᱣᱟ ᱫᱟᱠᱟ ᱠᱩᱯᱧ ᱮᱢᱟᱠᱚᱣᱟ ᱥᱤᱢ ᱟᱨ ᱜᱮᱰᱮ ᱟᱨ ᱠᱷᱚᱫᱮ ᱠᱚ ᱪᱟᱣᱞᱮ ᱚᱱᱟ ᱠᱩᱧ ᱡᱚᱢ ᱚᱪᱚ ᱠᱚᱣᱟ ᱟᱨ ᱪᱮᱫ ᱠᱚ ᱢᱮᱛᱟᱜᱼᱟ ᱚᱲᱟᱜ ᱜᱚᱲᱟ ᱨᱤᱧ ᱫᱚᱦᱚ ᱠᱚᱣᱟ ᱟᱨ ᱢᱚᱡᱽᱛᱮ ᱚᱱᱟ ᱜᱚᱲᱟ ᱠᱩᱧ ᱥᱟᱯᱟᱭᱟ ᱟᱨ ᱡᱩᱫᱤ ᱨᱩᱣᱟᱹ ᱠᱚ ᱧᱟᱢ ᱞᱮᱠᱚ ᱠᱷᱟᱱ ᱥᱤᱢ ᱦᱚᱸ ᱥᱮ ᱜᱮᱰᱮ ᱦᱚᱸ ᱛᱚ ᱰᱚᱠᱴᱚᱨ ᱴᱷᱮᱱ ᱠᱷᱚᱱ ᱨᱟᱱ ᱟᱹᱜᱩ ᱠᱟᱛᱮᱫ ᱩᱱᱠᱩ ᱨᱟᱱᱤᱧ ᱡᱚᱢ ᱚᱪᱚ ᱠᱚᱣᱟ ᱟᱨ ᱚᱱᱟ ᱟᱠᱚᱣᱟᱜ ᱛᱟᱦᱮᱱ ᱡᱟᱭᱜᱟ ᱢᱚᱡᱽᱛᱤᱧ ᱯᱚᱨᱤᱥᱠᱟᱨ ᱛᱟᱠᱚᱣᱟ ᱟᱨᱤᱧ ᱧᱮᱞ ᱠᱚᱣᱟ ᱴᱷᱤᱠᱼᱴᱷᱟᱠ ᱢᱮᱱᱟᱜ ᱠᱚᱣᱟ ᱥᱮ ᱵᱟᱹᱱᱩᱜ ᱠᱚᱣᱟ ᱚᱱᱠᱟᱧ ᱡᱚᱛᱱᱚᱭᱮᱫ ᱠᱚᱣᱟ